ᱟᱵᱚ ᱠᱚᱣᱟᱜ ᱯᱟᱹᱨᱥᱤ ᱟᱨ ᱮᱴᱟᱜ ᱠᱚᱣᱟᱜ ᱯᱟᱹᱨᱥᱤ ᱦᱚᱛᱮᱫ ᱛᱮᱜᱮ ᱟᱵᱚ ᱨᱮᱱ ᱡᱟᱦᱟᱸ ᱛᱤᱱᱟᱹᱜ ᱵᱚᱭᱦᱟ ᱠᱚ ᱢᱤᱥᱨᱟ ᱠᱚ ᱢᱮᱱᱟᱜ ᱠᱚᱣᱟ ᱥᱟᱱᱟᱢ ᱠᱚᱜᱮ ᱮᱴᱟᱜ ᱯᱟᱹᱨᱥᱤ ᱨᱮᱠᱚ ᱪᱟᱞᱟᱜ ᱠᱟᱱ ᱛᱟᱵᱚᱱᱟ ᱟᱹᱵᱚ ᱨᱮᱱ ᱟᱢᱫᱟ ᱵᱚᱭᱦᱟ ᱢᱤᱥᱨᱟ ᱠᱚ ᱢᱮᱱᱟᱜ ᱠᱚᱣᱟ ᱡᱟᱦᱟᱸᱭ ᱠᱚᱫᱚ ᱠᱷᱤᱥᱴᱟᱱ ᱯᱟᱹᱨᱥᱤ ᱠᱚ ᱦᱟᱛᱟᱣᱮᱫ ᱛᱟᱵᱚᱱᱟ ᱟᱨ ᱟᱫᱚᱢ ᱠᱚ ᱡᱟᱦᱟᱸ ᱛᱤᱱᱟᱹᱜ ᱥᱟᱱᱛᱟᱲ ᱢᱮᱱᱟᱜ ᱠᱚᱣᱟ ᱩᱱᱠᱩ ᱫᱚ ᱮᱴᱟᱜ ᱯᱟᱹᱨᱥᱤ ᱠᱚ ᱦᱟᱛᱟᱣᱮᱫᱟ ᱪᱷᱟᱹᱛᱤᱠ ᱠᱚᱣᱟᱜ ᱯᱟᱹᱨᱥᱤ ᱠᱚ ᱦᱟᱛᱟᱣᱮᱫᱟ ᱚᱱᱟᱜᱮ ᱟᱠᱚᱣᱟᱜ ᱟᱹᱭᱩ ᱟᱲᱟᱝ ᱢᱮᱱ ᱛᱮᱠᱚ ᱞᱮᱠᱷᱟᱭᱮᱫᱟ ᱩᱱᱠᱩᱣᱟᱜ ᱡᱟᱦᱟᱸ ᱞᱟᱭᱼᱞᱟᱠᱪᱟᱨ ᱠᱟᱱᱟ ᱚᱱᱟ ᱜᱮᱠᱚ ᱟᱭᱟᱜ ᱟᱹᱭᱩ ᱟᱲᱟᱝ ᱟᱹᱭᱩ ᱞᱟᱠᱪᱟᱨ ᱛᱮᱜᱮ ᱡᱚᱛᱚᱭ ᱢᱟᱱᱟᱣᱮᱫ ᱛᱟᱭᱟ ᱚᱱᱟ ᱠᱷᱟᱹᱛᱤᱨ ᱟᱵᱚᱣᱟᱜ ᱡᱟᱦᱟᱸ ᱯᱟᱹᱨᱥᱤ ᱠᱟᱱᱟ ᱡᱚᱛᱚ ᱠᱚ ᱦᱤᱲᱤᱧᱮᱫᱟ ᱱᱚᱛᱮ ᱫᱚᱠᱚ ᱞᱮᱠᱷᱟᱜᱼᱟ ᱡᱮ ᱤᱧ ᱫᱚ ᱥᱟᱱᱛᱟᱲ ᱯᱟᱹᱨᱥᱤ ᱠᱟᱹᱱᱟᱹᱧ ᱤᱧ ᱫᱚ ᱥᱟᱱᱛᱟᱞᱤ ᱠᱟᱹᱱᱟᱹᱧ ᱩᱱᱤ ᱥᱟᱱᱛᱟᱲ ᱦᱚᱯᱚᱱ ᱜᱮ ᱡᱚᱠᱷᱚᱱᱮᱢ ᱠᱩᱞᱤᱭᱮᱭᱟ ᱩᱱᱤ ᱫᱚ ᱟᱭᱟᱜ ᱟᱲᱟᱝ ᱛᱮ ᱵᱟᱝᱮ ᱨᱚᱲ ᱫᱟᱲᱮᱭᱟᱜ ᱠᱟᱱᱟ ᱮᱴᱟᱜ ᱯᱟᱹᱨᱥᱤ ᱛᱮᱜᱮᱭ ᱨᱚᱲᱟ ᱱᱚᱛᱮᱫᱚᱭ ᱞᱮᱠᱷᱟᱜᱼᱟ ᱤᱧ ᱫᱚ ᱟᱵᱚ ᱥᱟᱱᱛᱟᱲ ᱵᱚᱭᱦᱟ ᱠᱟᱹᱱᱟᱹᱧ ᱥᱟᱱᱛᱟᱲ ᱦᱚᱯᱚᱱ ᱠᱟᱹᱱᱟᱹᱧ ᱟᱫᱚ ᱩᱱᱤ ᱫᱚ ᱠᱤᱱᱛᱩ ᱟᱭᱟᱜ ᱥᱟᱱᱛᱟᱲ ᱥᱚᱢᱟᱡᱽ ᱨᱮᱱᱟᱜ ᱠᱚᱱᱳ ᱯᱟᱹᱨᱥᱤ ᱜᱮ ᱵᱟᱭ ᱫᱚᱦᱚᱭᱮᱜ ᱛᱟᱭᱟ ᱱᱚᱣᱟ ᱦᱚᱛᱮᱫ ᱛᱮᱜᱮ ᱮᱴᱟᱜ ᱠᱚᱣᱟᱜ ᱯᱟᱹᱨᱥᱤ ᱥᱟᱶᱛᱮ ᱟᱵᱚᱣᱟᱜ ᱯᱟᱹᱨᱥᱤ ᱫᱚ ᱫᱚᱢᱮ ᱜᱮ ᱵᱷᱮᱜᱟᱨ ᱜᱮᱭᱟ ᱚᱱᱟᱛᱮ